ᱟᱞᱮ ᱟᱛᱳ ᱨᱮ ᱢᱤᱫ ᱚᱠᱛᱚ ᱢᱚᱦᱟᱢᱟᱹᱨᱤ ᱦᱩᱭ ᱞᱮᱱᱟ ᱰᱟᱭᱨᱤᱭᱟ ᱩᱱ ᱚᱠᱛᱚ ᱫᱚ ᱟᱛᱳ ᱨᱮᱱ ᱥᱟᱱᱟᱢ ᱦᱚᱲ ᱚᱲᱟᱜ ᱚᱲᱟᱜ ᱠᱚ ᱨᱩᱣᱟᱹᱣᱟᱠᱟᱱ ᱛᱟᱦᱮᱱᱟ ᱟᱨ ᱟᱹᱰᱤ ᱟᱭᱢᱟ ᱦᱚᱲ ᱜᱮ ᱠᱚ ᱜᱚᱡ ᱟᱫᱷᱮ ᱞᱮᱱᱟ ᱨᱩᱣᱟᱹ ᱛᱮ ᱥᱟᱱᱟᱢ ᱦᱚᱲ ᱠᱚ ᱞᱮᱴᱮᱵ ᱡᱮᱲᱮᱵ ᱪᱟᱵᱟ ᱞᱮᱱᱟ ᱟᱛᱳ ᱨᱮᱭᱟᱜ ᱦᱟᱞᱟᱛ ᱱᱩᱱᱟᱹᱜ ᱠᱷᱟᱨᱟᱵ ᱞᱮᱱᱟ ᱡᱮ ᱠᱩᱞᱤ ᱠᱩᱯᱞᱤ ᱦᱚᱸ ᱵᱟᱝ ᱠᱚ ᱪᱟᱞᱟᱜ ᱠᱟᱱ ᱛᱟᱦᱮᱱᱟ ᱟᱯᱚᱱ ᱟᱯᱚᱱ ᱢᱩᱦᱤᱢ ᱚᱠᱛᱚ ᱨᱮ ᱠᱚ ᱯᱟᱲᱟᱣ ᱞᱮᱱᱟ ᱟᱹᱰᱤ ᱨᱮᱸᱜᱮᱡ ᱟᱨ ᱥᱟᱶᱛᱮ ᱨᱮᱸᱜᱮᱡ ᱱᱟᱪᱟᱨ ᱨᱮᱭᱟᱜ ᱦᱟᱨᱠᱮᱛ ᱢᱟ ᱢᱮᱱᱟᱜ ᱜᱮ ᱟᱨ ᱥᱟᱸᱣᱛᱮ ᱚᱱᱟ ᱢᱟᱦᱟᱢᱟᱨᱤ ᱩᱱ ᱚᱠᱛᱚ ᱟᱹᱰᱤ ᱟᱭᱢᱟ ᱦᱚᱲ ᱜᱮ ᱠᱩ ᱵᱚᱸᱜᱟ ᱛᱟᱞᱟ ᱞᱮᱱᱟ